ᱟᱞᱮ ᱟᱡᱚᱫᱤᱭᱟᱹᱨᱮ ᱦᱚᱥᱯᱤᱴᱟᱞ ᱢᱮᱱᱟᱜᱼᱟ ᱚᱱᱟ ᱥᱩᱨ ᱨᱮᱜᱮ ᱢᱮᱰᱤᱠᱮᱞ ᱦᱚᱸ ᱢᱮᱱᱟᱜᱼᱟ ᱟᱨ ᱦᱚᱸᱥᱯᱤᱴᱟᱞ ᱨᱮᱫᱚ ᱵᱚᱦᱚᱜ ᱦᱟᱥᱩ ᱠᱚ ᱨᱩᱣᱟᱹ ᱠᱚ ᱦᱚᱲᱢᱚ ᱦᱟᱥᱩ ᱠᱚ ᱰᱮᱞᱤᱵᱷᱟᱨᱤ ᱯᱮᱥᱮᱸᱴ ᱠᱚ ᱡᱚᱛᱚ ᱜᱮᱠᱚ ᱧᱮᱞ ᱠᱚᱣᱟ ᱡᱚᱛᱚ ᱞᱮᱠᱟᱜᱮ ᱥᱩᱵᱤᱫᱟ ᱢᱮᱱᱟᱜᱼᱟ ᱟᱨ ᱨᱟᱱ ᱠᱚᱠᱚ ᱮᱢᱚᱜᱼᱟ ᱟᱨ ᱨᱟᱱ ᱠᱚᱠᱚ ᱮᱢᱚᱜᱼᱟ ᱛᱷᱚᱲᱟ ᱫᱚᱠᱚ ᱮᱢᱚᱜᱼᱟ ᱟᱨ ᱛᱷᱚᱲᱟ ᱫᱚ ᱢᱮᱰᱤᱠᱮᱞ ᱠᱷᱚᱡ ᱦᱟᱛᱟᱣ ᱦᱩᱭᱩᱜᱼᱟ ᱠᱟᱜᱚᱡᱽ ᱨᱮᱠᱚ ᱚᱞ ᱠᱟᱜᱼᱟ ᱟᱞᱮ ᱚᱲᱟᱜ ᱨᱮᱱᱜᱮ ᱢᱤᱫ ᱦᱚᱲᱟᱜ ᱠᱮᱱᱥᱟᱨ ᱦᱩᱭ ᱞᱮᱱ ᱛᱟᱭᱟ ᱟᱫᱚᱞᱮ ᱤᱫᱤ ᱞᱮᱫᱮᱭᱟ ᱟᱨ ᱵᱟᱨ ᱫᱤᱱ ᱠᱚ ᱫᱚᱦᱚ ᱠᱮᱫᱮᱭᱟ ᱟᱨ ᱠᱚ ᱞᱟᱭᱫᱟ ᱡᱮ ᱵᱟᱞᱮ ᱫᱟᱲᱮ ᱟᱭᱟ ᱯᱩᱨᱩᱞᱤᱭᱟᱹ ᱴᱮᱱᱮᱥᱯᱷᱟᱨᱮᱯᱮ ᱛᱚᱠᱷᱚᱱ ᱫᱚ ᱚᱸᱰᱮᱞᱮ ᱤᱫᱤ ᱠᱮᱫᱮᱭᱟ ᱛᱟᱨᱯᱚᱨ ᱚᱸᱰᱮ ᱫᱚ ᱵᱷᱟᱜᱤ ᱠᱟᱛᱮᱫᱞᱮ ᱟᱹᱜᱩ ᱠᱮᱫᱮᱭᱟ ᱟᱞᱮ ᱦᱚᱸᱞᱮ ᱢᱮᱱᱟ ᱡᱮ ᱟᱡᱚᱫᱤᱭᱟᱹ ᱦᱚᱸᱥᱯᱤᱴᱟᱞ ᱦᱚᱸ ᱡᱮ ᱚᱱᱠᱟᱜᱮ ᱥᱩᱵᱤᱫᱟ ᱧᱟᱢᱚᱜ ᱧᱟᱢᱚᱜ ᱢᱟ